ᱯᱟᱸᱪᱮᱭ ᱢᱮ ᱯᱚᱱᱰᱤᱛ ᱨᱚᱜᱷᱩᱱᱟᱛᱷ ᱢᱩᱨᱢᱩᱣᱟᱜ ᱡᱚᱱᱢᱚ ᱫᱤᱵᱚᱥ ᱟᱨ ᱛᱤᱨᱤᱥᱮ ᱡᱩᱱ ᱦᱩᱞ ᱫᱤᱵᱚᱥ ᱯᱚᱱᱨᱚᱭ ᱟᱜᱚᱥᱴ ᱥᱟᱫᱷᱤᱱᱚᱛᱟ ᱫᱤᱵᱚᱥ ᱛᱮᱭᱤᱥᱮ ᱡᱟᱱᱩᱣᱟᱨᱤ ᱥᱟᱫᱷᱟᱨᱚᱱ ᱛᱚᱱᱛᱨᱚ ᱫᱤᱵᱚᱥ ᱟᱨ ᱪᱷᱟᱵᱵᱤᱥᱮ ᱡᱟᱱᱩᱣᱟᱨᱤ ᱱᱮᱛᱟᱡᱤ ᱥᱩᱵᱷᱟᱥ ᱪᱚᱱᱫᱨᱚ ᱡᱚᱱᱢᱚ ᱫᱤᱱ